ᱥᱟᱱᱛᱟᱲ ᱥᱟᱶᱛᱟ ᱨᱮ ᱛᱤᱨᱞᱟᱹ ᱠᱩᱣᱟᱜ ᱥᱮᱪᱮᱫ ᱤᱫᱤ ᱠᱟᱛᱮ ᱟᱢᱟᱜ ᱫᱤᱥᱦᱩᱫᱤᱥ ᱞᱟᱹᱭ ᱥᱚᱫᱚᱨ ᱢᱮ ᱥᱟᱱᱛᱟᱲ ᱥᱟᱶᱛᱟᱨᱮ ᱛᱤᱨᱞᱟᱹ ᱠᱩᱣᱟᱜ ᱥᱮᱪᱮᱫ ᱤᱫᱤ ᱠᱟᱛᱮ ᱫᱚ ᱟᱹᱰᱤᱜᱮ ᱞᱟᱦᱟᱱᱛᱤ ᱦᱩᱭ ᱟᱠᱟᱱᱟ ᱠᱟᱨᱚᱱ ᱛᱤᱨᱞᱟᱹᱠᱚ ᱞᱟᱦᱟᱛᱮᱫᱚ ᱵᱟᱝᱠᱩ ᱥᱮᱪᱮᱫ ᱞᱟᱹᱜᱤᱫ ᱵᱟᱹᱠᱩ ᱢᱮᱫ ᱞᱩᱛᱩᱨᱟᱜ ᱠᱟᱱᱛᱟᱦᱮᱸᱫ ᱡᱮ ᱢᱤᱫᱴᱟᱝ ᱚᱲᱟᱜ ᱨᱮ ᱛᱤᱨᱞᱟᱹ ᱵᱟᱨᱦᱮ ᱚᱰᱚᱠ ᱠᱟᱛᱮ ᱮ ᱯᱟᱲᱦᱟᱜ ᱢᱟ ᱥᱮ ᱵᱟᱨᱦᱮ ᱫᱩᱱᱭᱟ ᱥᱮ ᱵᱟᱨᱦᱮ ᱫᱤᱥᱟᱹᱢ ᱧᱮᱞ ᱧᱟᱢ ᱚᱱᱠᱟᱫᱚ ᱵᱟᱝ ᱛᱟᱦᱮᱸ ᱠᱟᱱᱟ ᱢᱮᱱᱠᱷᱟᱱ ᱱᱮᱛᱚᱝ ᱫᱚ ᱧᱮᱞᱧᱟᱢᱚᱜ ᱠᱟᱱᱟ ᱢᱟᱨᱟᱝ ᱢᱟᱨᱟᱝ ᱦᱩᱫᱟᱹ ᱨᱮᱠᱩ ᱠᱟᱹᱢᱤ ᱠᱟᱱᱟ ᱡᱮᱢᱚᱱ ᱨᱟᱡᱽᱟᱹᱨᱤᱨᱮ ᱠᱤᱱᱵᱟ ᱱᱚᱣᱟ ᱚᱞᱯᱟᱲᱦᱟᱣ ᱥᱮᱫ ᱞᱮᱠᱟ ᱛᱮᱦᱚᱸ ᱞᱟᱹᱴᱩ ᱞᱟᱹᱴᱩ ᱢᱟᱪᱮᱫ ᱠᱩ ᱦᱩᱭ ᱟᱠᱟᱱᱟ ᱠᱤᱱᱵᱟ ᱱᱚᱣᱟ ᱥᱚᱢᱟᱡᱽ ᱥᱮᱵᱟ ᱞᱮᱠᱟᱛᱮᱦᱚᱸ ᱛᱤᱨᱞᱟᱹ ᱠᱩᱣᱟᱜ ᱞᱟᱦᱟᱱᱛᱤ ᱧᱮᱞ ᱧᱟᱢᱚᱜ ᱠᱟᱱᱟ ᱱᱚᱣᱟ ᱚᱞᱯᱟᱲᱦᱟᱣ ᱫᱟᱨᱟᱭ ᱛᱮᱜᱤ ᱡᱚᱫᱤ ᱚᱞᱯᱟᱲᱦᱟᱣ ᱵᱟᱝᱛᱟᱦᱮᱸ ᱠᱚᱜ ᱟ ᱮᱱᱠᱷᱟᱱ ᱩᱱᱟᱹᱜ ᱞᱟᱹᱴᱩ ᱦᱩᱫᱟᱹᱨᱮ ᱩᱱᱠᱩ ᱪᱟᱞᱟᱣ ᱨᱮᱭᱟᱜ ᱥᱩᱡᱚᱜ ᱥᱩᱵᱤᱫᱷᱟᱜᱤ ᱵᱟᱹᱠᱩ ᱧᱮᱞ ᱧᱟᱢ ᱠᱮᱭᱟ ᱚᱱᱟᱠᱩ ᱯᱟᱲᱦᱟᱣ ᱛᱟᱞᱟᱛᱮ ᱱᱚᱣᱟᱠᱩ ᱟᱸᱜᱚᱡ ᱧᱟᱢ ᱠᱮᱫᱟ ᱡᱮ ᱵᱟᱝ ᱟ ᱱᱚᱣᱟᱠᱩ ᱡᱟᱭᱜᱟ ᱨᱮᱦᱚᱸ ᱩᱱᱠᱩ ᱠᱟᱹᱢᱤᱨᱮᱭᱟᱜ ᱞᱟᱹᱠᱛᱤ ᱢᱮᱱᱟᱜ ᱟᱠᱟᱫᱟ ᱠᱷᱟᱱ ᱡᱮ ᱡᱟᱨ ᱟᱠᱩ ᱟᱠᱩᱞᱮᱠᱟ ᱡᱮ ᱡᱟᱨ ᱚᱱᱟ ᱠᱟᱹᱢᱤ ᱠᱟᱹᱥᱱᱤ ᱛᱟᱞᱟᱛᱮ ᱩᱱᱠᱩ ᱠᱩ ᱥᱟᱵ ᱨᱟᱠᱟᱵ ᱟᱠᱟᱫᱟ ᱡᱮ ᱤᱧᱫᱚ ᱱᱚᱣᱟ ᱯᱟᱥᱴᱟ ᱱᱚᱣᱟᱥᱮᱫ ᱪᱟᱞᱟᱣ ᱨᱮᱭᱟᱜ ᱵᱮᱥ ᱥᱮ ᱱᱚᱛᱮ ᱪᱟᱞᱟᱣ ᱞᱮᱱᱠᱷᱟᱱ ᱵᱮᱥᱟ ᱚᱱᱟ ᱠᱷᱟᱹᱛᱤᱨ ᱛᱮ ᱥᱮᱪᱮᱫ ᱜᱤ ᱚᱱᱠᱟᱱᱟᱜ ᱢᱤᱫᱴᱮᱱ ᱥᱟᱫᱷᱚᱱ ᱠᱟᱱᱟ ᱡᱮ ᱡᱟᱦᱟᱸ ᱫᱚ ᱢᱟᱱᱮ ᱨᱮᱸᱜᱮᱡ ᱛᱮᱛᱟᱝ ᱥᱮ ᱚᱱᱟᱠᱩ ᱤᱭᱟᱹ ᱵᱟᱝ ᱟ ᱢᱟᱱᱮ ᱥᱮᱪᱮᱫ ᱡᱚᱫᱤ ᱛᱟᱦᱮᱱ ᱠᱷᱟᱱ ᱫᱚ ᱥᱮ ᱵᱩᱨᱫᱷᱤ ᱫᱤᱥᱟᱹ ᱛᱟᱦᱮᱸ ᱞᱮᱱᱠᱷᱟᱱ ᱫᱚ ᱡᱚᱛᱚᱜᱤ ᱠᱟᱹᱢᱤ ᱜᱟᱱᱚ ᱟ ᱚᱱᱟᱞᱟᱹᱜᱤᱫ ᱛᱮ ᱡᱟᱹᱨᱩᱲ ᱜᱮ ᱠᱟᱱᱟ ᱥᱮ ᱚᱱᱟᱞᱟᱹᱜᱤᱫ ᱛᱮ ᱞᱟᱜᱟᱛᱚᱜ ᱠᱟᱱᱟ ᱡᱮ ᱥᱮᱪᱮᱫ ᱰᱟᱦᱟᱨ ᱛᱮ ᱛᱟᱲᱟᱢ ᱞᱮᱠᱷᱟᱱ ᱡᱚᱛᱚᱣᱟᱜ ᱜᱤ ᱦᱟᱹᱥᱤᱞᱚᱜ ᱟ ᱤᱧᱤᱧ ᱢᱚᱱᱮᱭᱟ ᱥᱮᱪᱮᱫ ᱜᱮ ᱚᱱᱠᱟᱱ ᱰᱟᱦᱟᱨ ᱠᱟᱱᱟ ᱡᱟᱦᱟᱸ ᱛᱮ ᱠᱟᱹᱴᱤᱡ ᱠᱷᱚᱱ ᱠᱟᱹᱴᱤᱡ ᱥᱮ ᱞᱟᱹᱴᱩ ᱠᱷᱚᱱ ᱞᱟᱹᱴᱩ ᱦᱚᱲ ᱞᱟᱹᱴᱩ ᱦᱩᱫᱟᱹᱨᱮ ᱪᱟᱞᱟᱣᱨᱮᱭᱟᱜ ᱥᱩᱡᱚᱜ ᱥᱩᱵᱤᱫᱷᱟᱭ ᱧᱟᱢᱟ ᱚᱱᱟ ᱪᱮᱠᱟ ᱥᱮᱪᱮᱫ ᱫᱚ ᱟᱹᱰᱤ ᱞᱟᱹᱠᱛᱤᱭᱟᱱ ᱠᱟᱱᱟ